ᱤᱧ ᱱᱚᱝᱠᱟᱱ ᱢᱤᱫᱴᱟᱝ ᱚᱠᱛᱚ ᱵᱟᱨᱮᱛᱤᱧ ᱞᱟᱹᱭᱼᱟ ᱡᱚᱠᱷᱚᱱ ᱤᱧ ᱢᱤᱫᱴᱟᱝ ᱞᱟᱹᱠᱛᱤᱭᱟᱱ ᱜᱚᱴᱟ ᱵᱩᱴᱟᱹ ᱦᱟᱛᱟᱣ ᱦᱩᱭ ᱞᱮᱱ ᱛᱤᱧᱟᱹ ᱚᱱᱟ ᱫᱚ ᱛᱟᱦᱮᱸ ᱠᱟᱱᱟ ᱫᱩ ᱦᱟᱡᱟᱨ ᱵᱟᱭᱤᱥ ᱥᱟᱞᱨᱮ ᱚᱱᱠᱟᱜᱮ ᱢᱤᱫᱴᱟᱝ ᱨᱚᱵᱤᱵᱟᱨ ᱞᱮᱠᱟᱱ ᱫᱤᱱ ᱠᱟᱛᱮᱜ ᱢᱤᱫᱴᱟᱝ ᱯᱚᱨᱤᱠᱠᱷᱟ ᱛᱟᱦᱮᱸ ᱠᱟᱱ ᱛᱤᱧᱟ ᱠᱳᱞᱠᱟᱛᱟ ᱱᱚᱜᱚᱨ ᱨᱮ ᱛᱟᱦᱚᱞᱮ ᱠᱳᱞᱠᱟᱛᱟ ᱱᱟᱜᱟᱨ ᱨᱮ ᱯᱚᱨᱤᱠᱠᱷᱟ ᱮᱢ ᱪᱟᱞᱟᱣ ᱢᱟ ᱢᱚᱱᱮ ᱢᱮᱱᱟᱜ ᱛᱤᱧ ᱜᱮ ᱟᱹᱰᱤ ᱡᱳᱨ ᱜᱮ ᱛᱚᱵᱮ ᱵᱟᱹᱧ ᱵᱟᱲᱟᱭ ᱛᱟᱦᱮᱜ ᱠᱳᱞᱠᱟᱛᱟ ᱵᱟᱡᱟᱨ ᱨᱮᱱᱟᱜ ᱦᱟᱞᱪᱟᱞ ᱥᱮ ᱚᱱᱰᱮᱱᱟᱜ ᱜᱟᱰᱤ ᱜᱷᱳᱲᱟ ᱨᱮᱱᱟᱜ ᱥᱤᱥᱴᱮᱢ ᱠᱚ ᱛᱟᱦᱚᱞᱮ ᱪᱟᱞᱟᱣ ᱢᱟ ᱦᱩᱭᱮᱱᱜᱮ ᱯᱚᱨᱤᱠᱠᱷᱟ ᱛᱤᱧ ᱛᱟᱦᱚᱞᱮ ᱚᱱᱠᱟ ᱠᱟᱛᱮᱜ ᱜᱮ ᱠᱩᱞᱤ ᱵᱟᱲᱟ ᱡᱚᱝ ᱠᱟᱱᱟ ᱡᱮ ᱠᱳᱞᱠᱟᱛᱟ ᱵᱟᱡᱟᱨ ᱨᱮ ᱱᱚᱝᱠᱟᱱ ᱱᱤᱡᱮᱨᱮᱱ ᱦᱚᱲ ᱠᱚ ᱢᱤᱫᱵᱟᱨ ᱠᱚ ᱛᱟᱦᱮᱱᱟ ᱥᱮ ᱵᱟᱝ ᱛᱟᱦᱚᱞᱮ ᱩᱱᱠᱩ ᱠᱚ ᱛᱟᱦᱮᱸ ᱞᱮᱱᱠᱷᱟᱱ ᱫᱚ ᱤᱧᱟᱹᱜ ᱠᱩᱠᱞᱤ ᱥᱮ ᱩᱱᱠᱩ ᱠᱚ ᱩᱫᱩᱜ ᱵᱩᱴᱟᱹ ᱤᱧᱟᱹ ᱱᱚᱝᱠᱟᱱᱟᱜ ᱢᱤᱫᱴᱟᱝ ᱥᱩᱵᱤᱫᱷᱟᱧ ᱯᱟᱸᱡᱟ ᱡᱚᱝ ᱠᱟᱱ ᱛᱟᱦᱮᱸᱜ ᱠᱟᱱᱟ ᱚᱱᱠᱟ ᱜᱮ ᱠᱩᱞᱤ ᱠᱩᱞᱤᱛᱮ ᱢᱤᱫ ᱜᱟᱛᱮ ᱠᱚᱲᱟ ᱨᱮᱱ ᱟᱡ ᱢᱟᱨᱟᱝ ᱫᱟᱫᱟᱛᱮ ᱠᱳᱞᱠᱟᱛᱟ ᱵᱟᱡᱟᱨ ᱨᱮᱭ ᱠᱟᱹᱢᱤᱭᱟ ᱟᱫᱚ ᱩᱱᱤ ᱜᱟᱛᱮ ᱠᱚᱲᱟ ᱟᱜ ᱩᱯᱨᱩᱢ ᱥᱮ ᱩᱱᱤ ᱦᱟᱛᱟᱣ ᱠᱟᱛᱮᱜ ᱟᱡ ᱫᱟᱫᱟᱣᱟᱜ ᱢᱤᱫᱴᱟᱝ ᱴᱷᱤᱠᱟᱱᱟᱭ ᱮᱢ ᱟᱫᱤᱧᱟ ᱚᱱᱠᱟ ᱠᱟᱛᱮᱜ ᱜᱮ ᱩᱱᱤ ᱜᱟᱛᱮ ᱠᱚᱲᱟᱭ ᱤᱧᱮ ᱥᱚᱢᱚᱭ ᱠᱤᱫᱤᱧ ᱛᱮ ᱚᱸᱰᱮ ᱞᱤᱧ ᱪᱟᱞᱟᱣ ᱞᱮᱱᱟ ᱪᱟᱞᱟᱣ ᱠᱟᱛᱮᱜ ᱜᱮ ᱩᱱᱤ ᱟᱡ ᱫᱟᱫᱟ ᱛᱮᱜ ᱜᱮ ᱟᱹᱞᱤᱧ ᱫᱚᱭ ᱛᱟᱦᱮᱸ ᱥᱮ ᱡᱚᱢ ᱧᱩ ᱨᱮᱱᱟᱜ ᱵᱮᱵᱚᱥᱛᱷᱟ ᱫᱚᱭ ᱠᱚᱨᱟᱣ ᱟᱜ ᱞᱤᱧᱟᱹ ᱟᱨ ᱱᱟᱯᱟᱭ ᱛᱮᱜᱮ ᱤᱧᱟᱹᱜ ᱚᱱᱟ ᱯᱚᱨᱤᱠᱷᱟ ᱴᱷᱟᱶ ᱨᱮᱦᱚᱸᱭ ᱤᱫᱤ ᱥᱮᱴᱮᱨ ᱞᱮᱜ ᱞᱤᱧᱟ ᱱᱚᱣᱟ ᱜᱮᱛᱤᱧ ᱢᱟᱨᱟᱝ ᱩᱛᱟᱹᱨ ᱡᱤᱭᱚᱱ ᱨᱮᱱᱟᱜ ᱢᱮᱫᱴᱮᱱ ᱩᱭᱦᱟᱹᱨ ᱱᱤᱛᱦᱚᱸ ᱢᱮᱱᱟᱜ ᱜᱮᱭᱟ ᱡᱮ ᱱᱟᱯᱟᱭ ᱦᱚᱲ ᱥᱟᱢᱟᱝ ᱨᱮ ᱥᱮ ᱥᱩᱨ ᱨᱮ ᱛᱟᱦᱮᱸ ᱞᱮᱱᱠᱷᱟᱱᱮ ᱱᱤᱡᱮᱨᱮᱱ ᱡᱟᱦᱟᱸ ᱛᱤᱱᱟᱹᱜ ᱮᱸᱴᱠᱮ ᱴᱚᱲᱮ ᱞᱮᱠᱟᱱ ᱠᱟᱢᱤ ᱦᱚᱸ ᱟᱹᱰᱤ ᱥᱚᱞᱦᱮ ᱛᱮᱜᱮ ᱯᱟᱨᱚᱢᱚᱜᱼᱟ ᱱᱚᱣᱟᱜᱮ ᱤᱧᱟᱹᱜ ᱫᱤᱥ ᱦᱩᱫᱤᱥ ᱫᱚ ᱠᱟᱱᱟ ᱡᱮ ᱵᱟᱝ ᱵᱟᱲᱟᱭ ᱞᱮᱠᱟᱱ ᱡᱤᱱᱤᱥ ᱠᱚ ᱡᱟᱦᱟᱸᱭ ᱵᱟᱲᱟᱭᱟ ᱩᱱᱤ ᱴᱷᱮᱱ ᱱᱟᱯᱟᱭ ᱛᱟᱭ ᱠᱩᱞᱤ ᱡᱚᱝ ᱫᱚ ᱟᱹᱰᱤᱜᱮ ᱞᱟᱹᱠᱛᱤ ᱜᱮ ᱢᱮᱱᱟᱜᱼᱟ ᱮᱲᱮᱠᱷᱟᱱ ᱫᱚ ᱱᱤᱡᱮᱨᱟᱜ ᱡᱤᱭᱚᱱᱨᱮ ᱱᱚᱝᱠᱟᱱ ᱮᱸᱴᱠᱮᱴᱚᱲᱮ ᱵᱟᱝ ᱥᱮᱴᱮᱨᱚᱜᱼᱟ